ᱦᱮᱸ ᱜᱚᱢᱠᱮ ᱡᱚᱦᱟᱨ ᱜᱮ ᱟᱨ ᱟᱹᱰᱤ ᱫᱤᱱ ᱯᱚᱨᱮ ᱵᱮᱱ ᱩᱭᱦᱟᱹᱨ ᱧᱟᱢ ᱠᱟᱹᱞᱤᱧᱟ ᱯᱟᱞᱮ ᱦᱳᱭ ᱟᱹᱥᱩᱞ ᱫᱚᱞᱤᱧ ᱟᱹᱥᱩᱞ ᱠᱟᱫ ᱠᱚᱣᱟ ᱛᱤᱱᱟᱹᱜ ᱜᱟᱱ ᱪᱚᱝ ᱱᱚᱣᱟ ᱫᱟᱜ ᱡᱟᱹᱯᱩᱫ ᱤᱭᱟᱹ ᱠᱚ ᱯᱟᱱᱛᱮ ᱵᱟᱲᱟ ᱧᱚᱜ ᱮᱱᱟ ᱠᱚᱢ ᱥᱚᱢ ᱫᱷᱟᱨᱟ ᱩᱱᱠᱩ ᱦᱩᱰᱤᱧ ᱦᱩᱰᱤᱧ ᱫᱷᱟᱨᱟ ᱠᱚ ᱯᱟᱹᱴᱷᱤ ᱦᱚᱯᱚᱱ ᱞᱮᱠᱟᱱ ᱠᱚ ᱦᱮᱸ ᱱᱚᱛᱮ ᱢᱟ ᱫᱤᱱ ᱜᱮ ᱫᱟᱜ ᱡᱟᱹᱯᱩᱫᱮᱜ ᱟᱭ ᱮᱱᱠᱷᱟᱱ ᱫᱚ ᱩᱱᱠᱩ ᱞᱤᱰᱤᱨ ᱯᱤᱴᱤᱨ ᱫᱷᱟᱨᱟ ᱠᱚᱫᱚ ᱠᱚ ᱜᱚᱡ ᱵᱟᱲᱟᱭᱮᱱᱟ ᱛᱤᱱᱟᱹᱜ ᱜᱟᱱ ᱪᱚᱝ ᱡᱚᱢ ᱨᱮ ᱵᱟᱠᱚ ᱡᱚᱢ ᱫᱟᱲᱮᱭᱟᱫᱼᱟ ᱟᱫᱚ ᱛᱤᱱᱟᱹᱜ ᱜᱟᱱ ᱢᱟᱨᱟᱝ ᱠᱚ ᱦᱟᱸᱜ ᱢᱮᱱᱟᱜ ᱠᱚᱣᱟ

ᱢᱮᱱᱟᱜ ᱠᱚᱣᱟ ᱡᱚᱛᱚ ᱠᱚᱜᱮ ᱠᱚ ᱯᱟᱹᱴᱷᱤ ᱦᱚᱸ ᱵᱚᱫᱟ ᱦᱚᱸ ᱮᱸᱜᱟ ᱦᱚᱸ ᱢᱮᱱᱟᱜ ᱠᱚᱜᱮᱭᱟ ᱟᱨ ᱱᱮᱥ ᱫᱚ ᱩᱱᱤ ᱥᱟᱸᱜᱮ ᱥᱟᱸᱜᱮ ᱧᱚᱜ ᱟᱠᱟᱫ ᱠᱚᱣᱟ ᱥᱮ ᱟᱨ ᱯᱟᱹᱭᱠᱟᱹᱨᱤ ᱦᱚᱸ ᱚᱱᱠᱟ ᱵᱟᱠᱚ ᱦᱮᱡ ᱵᱟᱲᱟᱜ ᱠᱟᱱᱟ ᱦᱳᱭ ᱟᱫᱚ ᱚᱱᱟ ᱜᱤᱧ ᱵᱟᱲᱟᱭᱮᱫ ᱩᱱᱤ ᱢᱟᱨᱮ ᱯᱟᱹᱭᱠᱟᱹᱨᱤ ᱫᱚ ᱚᱠᱟᱭᱮᱱᱟ ᱱᱮᱥᱢᱟ ᱵᱟᱭ ᱦᱮᱡ ᱞᱮᱱ ᱦᱮᱡ ᱵᱟᱲᱟ ᱜᱮ ᱯᱟᱹᱴᱷᱤ ᱢᱮᱨᱚᱢ ᱫᱚ ᱦᱳᱭ ᱟᱵᱚ ᱫᱚ ᱚᱱᱠᱟ ᱠᱟᱨᱵᱟᱹᱨᱭᱟᱹ ᱞᱮᱠᱟᱫᱚ ᱩᱱᱟᱹᱜ ᱫᱚ ᱵᱟᱵᱚ ᱫᱟᱢ ᱠᱚᱣᱟ ᱦᱚᱲ ᱞᱮᱠᱟᱜᱮ ᱯᱟᱹᱴᱷᱤ ᱢᱮᱨᱚᱢ ᱫᱚ ᱵᱟᱨᱚ ᱦᱟᱡᱟᱨ

ᱵᱚᱸᱫᱟ ᱫᱚ ᱚᱱᱮ ᱯᱚᱸᱫᱨᱚ ᱦᱮᱸ ᱦᱳᱭ ᱟᱫᱚ ᱚᱱᱟ ᱫᱚ ᱦᱟᱸᱜ ᱟᱹᱵᱤᱱ ᱦᱟᱸᱜ ᱵᱟᱹᱵᱤᱱ ᱧᱮᱞ ᱞᱮᱠᱷᱟᱱ ᱦᱟᱸᱜ ᱚᱠᱟ ᱞᱮᱠᱟᱱ ᱠᱚᱵᱤᱱ ᱯᱚᱥᱚᱱᱫᱽ ᱟᱠᱚ ᱠᱟᱱᱟ ᱟᱨ ᱟᱹᱵᱤᱱ ᱫᱚᱨᱫᱟᱢ ᱵᱤᱱ ᱠᱩᱥᱤᱭᱟᱜ ᱠᱟᱱᱟ ᱵᱟᱹᱵᱤᱱ ᱠᱩᱥᱤᱭᱟᱜ ᱠᱟᱱᱟ ᱟᱫᱚ ᱦᱮᱡ ᱠᱟᱛᱮᱫ ᱩᱛᱟᱹᱨ ᱚᱱᱟ ᱫᱚᱞᱟᱝ ᱨᱚᱯᱚᱲᱟ ᱵᱷᱤᱰᱤ ᱦᱚᱸ ᱢᱮᱱᱟᱜ ᱠᱚᱜᱮᱭᱟ ᱦᱳᱭ ᱦᱳᱭ ᱱᱤᱛᱚᱜ ᱢᱟ ᱦᱟᱸᱜ ᱵᱟᱹᱫᱽ ᱠᱟᱹᱢᱤᱜᱮ ᱪᱟᱹᱞᱩ ᱟᱠᱟᱱᱟ ᱟᱫᱚ ᱚᱱᱮ ᱥᱮᱛᱟᱜ ᱵᱮᱲᱟ ᱵᱮᱱ ᱦᱮᱡ ᱜᱚᱫᱚᱜ ᱠᱷᱟᱱ ᱫᱚ ᱤᱱᱟᱹ ᱫᱚᱥᱴᱟ ᱢᱟᱲᱟᱝ ᱨᱮ ᱟᱨ ᱛᱟᱨᱟᱥᱤᱧ ᱫᱚ ᱪᱟᱨᱴᱟ ᱯᱚᱨᱮ ᱩᱛᱟᱹᱨ ᱞᱮ ᱛᱟᱦᱮᱱ ᱠᱟᱱᱟ ᱦᱳᱭ ᱟᱨ ᱩᱱᱤ ᱜᱩᱯᱤ ᱠᱚ ᱱᱚᱜᱼᱚᱸᱭ ᱱᱚᱝᱠᱟ ᱟᱬᱜᱟᱛ ᱨᱮᱠᱚ ᱤᱫᱤ ᱠᱚᱜᱮᱭᱟ ᱥᱮ ᱤᱱᱟᱹ ᱫᱚᱥᱴᱟ ᱠᱚᱛᱮ ᱵᱟᱠᱚ ᱞᱟᱸᱜᱟ ᱠᱚᱣᱟ ᱟᱨ ᱚᱱᱮ ᱥᱟᱲᱮ ᱪᱟᱨᱴᱟ ᱠᱚᱛᱮ ᱩᱛᱟᱹᱨ ᱠᱚ ᱟᱹᱜᱩ ᱠᱚᱣᱟ ᱦᱮᱸ ᱟᱨ ᱦᱟᱸᱜ ᱫᱚᱥᱴᱟ ᱢᱟᱲᱟᱝ ᱨᱮ ᱦᱤᱡᱩᱜ ᱵᱤᱱ ᱤᱱᱟᱹ ᱫᱚ ᱩᱱᱠᱩ ᱦᱚᱸ ᱵᱷᱤᱰᱤ ᱢᱮᱨᱚᱢ ᱠᱚ ᱵᱟᱞᱮ ᱟᱲᱟᱜ ᱠᱚᱣᱟ ᱦᱳᱭ ᱟᱫᱚ ᱚᱱᱟ ᱫᱚ ᱟᱹᱵᱤᱱᱤᱧ ᱧᱮᱞ ᱠᱟᱛᱮᱫ ᱯᱚᱴᱟ ᱯᱩᱴᱤᱜ ᱟᱵᱚ ᱫᱚᱨᱫᱟᱢ ᱠᱚᱵᱚᱱ ᱠᱩᱯᱩᱞᱤᱜᱼᱟ ᱪᱮᱫ ᱯᱚᱥᱚᱱᱫᱽ ᱟᱹᱵᱤᱱᱟ ᱵᱟᱭ ᱯᱚᱥᱚᱱᱫᱽ ᱟᱹᱵᱤᱱᱟ ᱫᱟᱢ ᱠᱚ ᱦᱳᱭ ᱛᱚᱵᱮ ᱟᱹᱵᱤᱱ ᱡᱟᱦᱟᱱᱟᱜ ᱦᱤᱡᱩᱜ ᱠᱷᱟᱱ ᱦᱮᱡ ᱜᱚᱫᱚᱜ ᱵᱮᱱ ᱚᱱᱮᱧ ᱞᱟᱹᱭᱟᱜ ᱵᱤᱱ ᱠᱟᱱᱟ ᱟᱬᱜᱟᱛ ᱨᱮᱜᱮ ᱦᱤᱡᱩᱜ ᱵᱤᱱ ᱚᱱᱟ ᱵᱮᱲᱟ ᱠᱟᱛᱮᱫ ᱫᱚ ᱦᱟᱸᱜ ᱵᱟᱠᱷᱟᱱ ᱦᱟᱸᱜ ᱦᱚᱲ ᱦᱚᱸ ᱵᱟᱞᱮ ᱛᱟᱦᱮᱱᱟ ᱟᱨ ᱢᱮᱨᱚᱢ ᱠᱚ ᱦᱟᱸᱜ ᱤᱱᱟᱹᱜ ᱛᱮ ᱱᱟᱦᱟᱸᱜ ᱠᱚᱨᱟᱜ ᱟᱠᱚ ᱜᱩᱯᱤ ᱵᱟᱠᱷᱟᱱ ᱵᱟᱹᱵᱤᱱ ᱧᱟᱢ ᱠᱚᱣᱟ ᱵᱮᱠᱟᱨᱚᱜᱼᱟ ᱵᱤᱱ ᱦᱳᱭ ᱛᱚᱵᱮ ᱴᱷᱤᱠ ᱜᱮᱭᱟ ᱜᱚᱢᱠᱮ